ᱤᱧᱟᱹᱜ ᱢᱤᱫᱴᱮᱱ ᱥᱮᱨᱮᱧ ᱫᱚ ᱤᱧ ᱢᱤᱫᱴᱮᱱ ᱥᱮᱨᱮᱧ ᱤᱧ ᱚᱞ ᱠᱟᱫᱟ ᱚᱱᱟ ᱥᱮᱨᱮᱧ ᱫᱚ ᱱᱚᱝᱠᱟ ᱤᱧ ᱫᱚ ᱠᱟᱨᱚᱱ ᱥᱮᱨᱮᱧ ᱤᱧ ᱠᱩᱥᱤᱭᱟᱜᱼᱟ ᱚᱱᱟ ᱥᱮᱨᱮᱧ ᱫᱚ ᱱᱚᱝᱠᱟ ᱫᱮᱥ ᱫᱤᱥᱳᱢ ᱫᱟᱬᱟ ᱠᱟᱛᱮᱜ ᱟᱹᱠᱤᱞ ᱵᱟᱹᱵᱩ ᱦᱟᱢᱮᱴ ᱢᱮ ᱚᱞᱚᱜ ᱟᱹᱠᱤᱞ ᱛᱮᱜᱮ ᱵᱟᱹᱵᱩ ᱫᱤᱥᱚᱢ ᱢᱟᱨᱥᱟᱞ ᱢᱮ ᱨᱮᱭᱟᱲ ᱨᱮᱭᱟᱲ ᱟᱹᱵᱩ ᱡᱟᱹᱛᱤ ᱟᱹᱵᱩ ᱥᱚᱢᱟᱡᱽ ᱟᱞᱚᱢ ᱦᱤᱨᱠᱷᱟᱹᱣᱟᱜ ᱫᱮᱥ ᱫᱤᱥᱳᱢ ᱫᱟᱬᱟ ᱠᱟᱛᱮᱜ ᱫᱤᱥᱚᱢ ᱦᱚᱲ ᱥᱟᱶ ᱢᱮᱥᱟᱜ ᱢᱮ ᱚᱞᱚᱜ ᱯᱟᱲᱦᱟᱣ ᱛᱮᱜᱮ ᱵᱟᱹᱵᱩ ᱫᱤᱥᱚᱢ ᱢᱟᱨᱥᱟᱞ ᱢᱮ ᱨᱮᱭᱟᱲ ᱨᱮᱭᱟᱲ ᱨᱮᱭᱟᱲ